ᱤᱧᱫᱚ ᱥᱟᱱᱛᱟᱞᱤ ᱨᱮᱭᱟᱜ ᱴᱚᱴᱷᱟ ᱠᱤᱭᱟᱹ ᱨᱩᱯ ᱤᱧ ᱥᱮᱬᱟ ᱟᱠᱟᱫᱼᱟ ᱟᱨᱤᱧ ᱵᱮᱵᱚᱦᱟᱨ ᱟᱠᱟᱫᱼᱟ ᱵᱷᱮᱜᱟᱨ ᱵᱷᱮᱜᱟᱨ ᱴᱚᱴᱷᱟᱨᱮ ᱵᱷᱮᱜᱟᱨ ᱵᱷᱮᱜᱟᱨ ᱞᱮᱠᱟᱠᱚ ᱨᱚᱲᱟ ᱡᱮᱢᱚᱱ ᱚᱠᱟ ᱚᱠᱟ ᱴᱚᱴᱷᱟ ᱠᱚᱨᱮᱫᱚ ᱛᱩᱯᱩᱱᱚᱜ ᱚᱠᱟ ᱴᱚᱴᱷᱟ ᱠᱚᱨᱮ ᱫᱚ ᱩᱢᱩᱜ ᱚᱠᱟ ᱴᱚᱴᱷᱟ ᱠᱚᱨᱮᱜ ᱫᱚ ᱰᱟᱹᱵᱽᱨᱟᱹᱜ ᱟᱨ ᱚᱠᱟ ᱚᱠᱟ ᱴᱚᱴᱷᱟ ᱠᱚᱨᱮ ᱫᱚ ᱟᱬᱜᱚᱱ ᱟᱬᱜᱚᱱᱚᱜ ᱚᱠᱟ ᱚᱠᱟ ᱴᱚᱴᱷᱟ ᱠᱚᱨᱮᱫᱚ ᱯᱷᱮᱰᱚᱜ ᱚᱱᱠᱟ ᱟᱭᱢᱟ ᱞᱮᱠᱟᱱ ᱨᱩᱯ ᱪᱮ ᱟᱭᱢᱟ ᱞᱮᱠᱟᱱᱟᱜ ᱨᱚᱲ ᱢᱮᱱᱟᱜᱼᱟ ᱟᱨ ᱥᱟᱱᱛᱟᱞᱤ ᱨᱮᱭᱟᱜ ᱪᱟᱸᱜᱟ ᱯᱟᱹᱨᱥᱤ ᱫᱚ

ᱱᱚᱣᱟᱫᱚ ᱱᱟᱨᱜᱟᱵᱮᱲᱟᱰᱰᱤ ᱡᱚᱜᱚᱱᱱᱟᱛᱷᱯᱩᱨ ᱟᱨ ᱜᱩᱱᱰᱤ ᱪᱮ ᱟᱨᱚ ᱟᱭᱢᱟ ᱡᱟᱭᱜᱟ ᱠᱚᱨᱮ ᱢᱮᱱᱟᱜᱼᱟ